ᱠᱤᱪᱷᱩ ᱥᱮᱨᱢᱟ ᱞᱟᱦᱟ ᱫᱚ ᱵᱳᱛᱟᱢ ᱵᱟᱞᱟ ᱢᱳᱵᱟᱭᱤᱞ ᱛᱟᱦᱮᱸ ᱠᱟᱱᱟ ᱟᱫᱚ ᱵᱳᱛᱟᱢ ᱵᱟᱞᱟ ᱢᱳᱵᱟᱭᱤᱞ ᱛᱮᱫᱚ ᱠᱷᱟᱹᱞᱤ ᱯᱷᱳᱱ ᱜᱮ ᱦᱩᱭᱩᱜ ᱠᱟᱱ ᱛᱟᱦᱮᱱᱚᱜᱼᱟ ᱯᱷᱳᱱ ᱞᱟᱹᱭᱤᱴ ᱟᱨ ᱠᱮᱞᱮᱱᱰᱟᱨ ᱠᱚ ᱨᱮᱠᱳᱨᱰ ᱠᱚ ᱟᱨ ᱱᱚᱜᱼᱚᱸᱭ ᱱᱤᱛᱚᱜ ᱵᱚᱨᱛᱚᱢᱟᱱ ᱡᱩᱜᱽ ᱨᱮ ᱥᱢᱟᱨᱴ ᱢᱳᱵᱟᱭᱤᱞ ᱦᱩᱭ ᱟᱠᱟᱱ ᱠᱷᱟᱱ ᱫᱚ ᱟᱹᱰᱤᱜᱟᱱ ᱦᱚᱲᱟᱜ ᱥᱩᱵᱤᱫᱷᱟ ᱦᱩᱭ ᱠᱟᱱᱟ ᱪᱮᱫᱟᱜ ᱥᱮ ᱱᱚᱣᱟ ᱢᱳᱵᱟᱭᱤᱞ ᱨᱮ ᱱᱮᱴᱣᱟᱨᱠ ᱢᱟᱫᱽᱫᱷᱚᱢ ᱛᱮ ᱚᱱᱞᱟᱭᱤᱱ ᱛᱮ ᱜᱟᱹᱰᱤ ᱠᱚᱨᱮᱱᱟᱜ ᱴᱤᱠᱤᱴ ᱠᱟᱴᱟᱣ ᱠᱚ ᱛᱟᱨᱯᱚᱨᱮ ᱵᱷᱤᱰᱭᱳ ᱠᱚᱞᱤᱝ ᱠᱚ ᱦᱳᱣᱟᱴᱥᱮᱯ ᱠᱚ ᱯᱷᱮᱥᱵᱩᱠ ᱠᱚ ᱴᱤᱵᱷᱤ ᱪᱮᱱᱮᱞ ᱠᱚ ᱟᱭᱢᱟ ᱨᱚᱠᱚᱢ ᱮᱯᱥ ᱰᱟᱣᱩᱱᱞᱳᱰ ᱠᱟᱛᱮᱫ ᱟᱭᱢᱟ ᱨᱚᱠᱚᱢ ᱠᱟᱹᱢᱤ ᱦᱩᱭᱩᱜ ᱠᱟᱱᱟ ᱚᱲᱟᱜ ᱠᱷᱚᱱ ᱜᱮ ᱥᱮ ᱡᱟᱦᱟᱸ ᱠᱮᱱᱟᱠᱟᱴᱟ ᱞᱟᱹᱜᱤᱫ ᱛᱮ ᱯᱷᱳᱱ ᱯᱮ ᱠᱚ ᱤᱭᱩᱥᱚᱜ ᱠᱟᱱᱟ ᱵᱮᱝᱠ ᱨᱮᱱᱟᱜ ᱮᱠᱟᱣᱩᱱᱴ ᱞᱤᱝᱠ ᱠᱟᱛᱮᱫ ᱟᱭᱢᱟ ᱨᱚᱠᱚᱢ ᱦᱚᱲᱟᱜ ᱥᱩᱡᱳᱜᱽ ᱥᱩᱵᱤᱫᱷᱟ ᱦᱩᱭᱩᱜᱚᱜ ᱠᱟᱱᱟ ᱛᱚ ᱚᱱᱟ ᱠᱷᱟᱹᱛᱤᱨ ᱛᱮ ᱟᱵᱚ ᱱᱚᱣᱟ ᱥᱢᱟᱨᱴ ᱯᱷᱳᱱ ᱦᱮᱡ ᱠᱟᱛᱮᱫ ᱟᱹᱰᱤᱜᱟᱱ ᱦᱚᱲᱟᱜ ᱡᱤᱵᱚᱱ ᱡᱟᱛᱨᱟ ᱨᱮ ᱥᱚᱦᱚᱡᱽ ᱛᱮ ᱟᱨ ᱱᱚᱣᱟ ᱨᱮᱱᱟᱜ ᱪᱟᱹᱦᱤᱫᱟ ᱟᱹᱰᱤ ᱡᱟᱹᱥᱛᱤᱭ ᱠᱟᱱᱟ ᱛᱚ ᱟᱹᱰᱤᱵᱚ ᱥᱚᱞᱦᱮ ᱠᱟᱱᱟ